ᱦᱮᱸ ᱥᱚᱢᱟᱭ ᱵᱟᱹᱵᱩ ᱢᱟ ᱞᱟᱹᱭ ᱢᱮ

ᱥᱚᱢᱟᱭ ᱵᱟᱹᱵᱩ ᱵᱟᱦᱩ ᱧᱮᱞ ᱞᱟᱹᱜᱤᱫ ᱫᱚ ᱨᱟᱭᱵᱟᱨᱮ ᱫᱚᱨᱠᱟᱨᱚᱜᱼᱟ ᱛᱚ ᱨᱟᱭᱵᱟᱨ ᱠᱚ ᱥᱟᱵ ᱠᱟᱛᱮ ᱟᱵᱚ ᱵᱟᱹᱦᱩ ᱠᱚ ᱧᱮᱞ ᱦᱩᱭᱩᱜ ᱛᱟᱵᱚᱱᱟ ᱧᱮᱞ ᱠᱟᱛᱮ ᱠᱩᱥᱤ ᱞᱮᱱ ᱠᱷᱟᱱ ᱵᱚᱱ ᱩᱱᱤ ᱜᱮ ᱵᱟᱹᱦᱩ ᱡᱟᱶᱭᱟᱭ ᱛᱟᱞᱟᱨᱮ ᱰᱚᱜᱚᱨ ᱠᱚᱫᱚ ᱤᱫᱤ ᱟᱹᱜᱩᱭᱟ ᱛᱟᱦᱚᱞᱮ ᱨᱟᱭᱵᱟᱨ ᱠᱚᱫᱚ ᱥᱟᱵ ᱦᱩᱭ ᱟᱠᱟᱱᱟ ᱥᱮ ᱟᱹᱣᱨᱤ

ᱦᱮᱸ ᱛᱟᱦᱚᱞᱮ ᱟᱫᱚ ᱵᱟᱹᱦᱩ ᱧᱮᱞ ᱜᱮᱵᱚᱱ ᱪᱟᱞᱟᱜᱼᱟ ᱛᱟᱦᱚᱞᱮ ᱧᱮᱞ ᱠᱟᱛᱮ ᱠᱩᱥᱤ ᱠᱩᱥᱟᱹᱞ ᱟᱫᱚ ᱵᱚᱱ ᱥᱟᱨ ᱥᱟᱹᱜᱩᱱᱟ ᱥᱮ ᱪᱮᱫ ᱞᱮᱠᱟ ᱟᱪᱪᱷᱟ ᱦᱮᱸ ᱛᱟᱦᱚᱞᱮ ᱟᱫᱚ ᱥᱚᱢᱟᱭ ᱵᱟᱹᱵᱩ ᱨᱟᱭᱵᱟᱵᱟ ᱜᱮ ᱥᱟᱵ ᱠᱟᱛᱮᱫ ᱵᱟᱯᱞᱟ ᱠᱟᱹᱢᱤ ᱫᱚ ᱞᱟᱦᱟᱜᱼᱟ ᱩᱱᱤ ᱵᱟᱝ ᱠᱷᱟᱱ ᱫᱚ ᱦᱟᱜ ᱟᱵᱚ ᱫᱚ ᱵᱟᱵᱚᱱ ᱠᱟᱹᱢᱤ ᱫᱟᱲᱮᱜ ᱟᱛᱷᱚ ᱦᱮᱸ ᱛᱟᱦᱚᱞᱮ ᱢᱟ ᱥᱚᱢᱟᱭ ᱵᱟᱹᱵᱩ ᱤᱱᱠᱟᱹᱜᱮ ᱛᱟᱦᱚᱞᱮ ᱟᱫᱚ